ᱟᱞᱮᱭᱟ ᱚᱲᱟᱜ ᱠᱷᱚᱱᱤᱜ ᱮᱵᱚᱝ ᱥᱩᱨ ᱨᱮᱜᱮ ᱢᱮᱱᱟᱜᱼᱟ ᱡᱮᱢᱚᱱ ᱥᱴᱮᱴ ᱵᱮᱝᱠ ᱮᱠᱥᱤᱥ ᱵᱮᱝᱠ ᱯᱟᱧᱡᱟᱵ ᱱᱮᱥᱮᱱᱮᱞ ᱵᱮᱝᱠ ᱜᱨᱟᱢᱤᱱ ᱵᱮᱝᱠ ᱱᱚᱣᱟ ᱠᱚ ᱵᱮᱝᱠ ᱠᱚ ᱥᱩᱨ ᱨᱮᱜᱮ ᱢᱮᱱᱟᱜᱼᱟ ᱟᱨ ᱱᱚᱣᱟ ᱵᱮᱝᱠ ᱨᱮ ᱢᱮᱱᱮᱡᱟᱨ ᱠᱚ ᱢᱮᱱᱟᱜ ᱠᱚᱣᱟ ᱵᱟ ᱮᱡᱮᱱᱥᱤ ᱠᱚ ᱩᱱᱠᱩ ᱠᱚ ᱦᱤᱡᱩᱜ ᱠᱚ ᱡᱮᱠᱚ ᱢᱚᱛᱞᱚᱵ ᱛᱟᱞ ᱟᱛᱳ ᱨᱮᱱ ᱦᱚᱲ ᱠᱚ ᱠᱷᱟᱛᱟ ᱵᱟᱝ ᱞᱟᱜᱟᱜ ᱛᱟᱠᱚᱣᱟ ᱩᱱᱠᱩᱣᱟᱜ ᱠᱷᱟᱛᱟ ᱠᱚ ᱚᱱᱟ ᱨᱮᱠᱚ ᱚᱱᱟ ᱛᱟᱞᱟᱛᱮ ᱟᱫᱷᱟᱨ ᱠᱟᱨᱰ ᱯᱮᱱ ᱠᱟᱨᱰ ᱠᱚ ᱞᱟᱜᱟᱜᱼᱟ ᱵᱷᱳᱴ ᱠᱟᱨᱰ ᱠᱚ ᱞᱟᱜᱟᱣᱟ ᱚᱱᱟᱛᱮ ᱱᱚᱣᱟ ᱯᱚᱨ ᱩᱱᱠᱩᱣᱟᱜ ᱠᱷᱟᱛᱟ ᱠᱚ ᱡᱷᱤᱡ ᱦᱩᱭᱩᱜᱼᱟ ᱪᱟᱹᱞᱩᱭ ᱦᱩᱭᱩᱜᱼᱟ ᱡᱮᱭᱥᱮ ᱠᱤ ᱩᱱᱠᱩᱣᱟᱜ ᱠᱟᱵᱷᱤ ᱟᱠᱚ ᱴᱷᱮᱡ ᱡᱮ ᱯᱚᱭᱥᱟ ᱠᱚ ᱛᱟᱦᱮᱱᱟ ᱚᱱᱟ ᱯᱚᱭᱥᱟ ᱠᱚ ᱚᱱᱟᱨᱮ ᱡᱚᱢᱟ ᱞᱮᱠᱟ ᱫᱟᱲᱮ ᱟᱠᱚ ᱩᱱᱠᱩ ᱡᱚᱫᱤ ᱡᱚᱢᱟ ᱞᱮᱠᱟ ᱠᱷᱟᱡ ᱠᱚ ᱩᱱᱠᱩᱣᱟᱜ ᱥᱩᱫᱷᱩ ᱱᱟᱢ ᱠᱚ ᱱᱟᱞᱟᱛᱮ ᱟᱨ ᱡᱮ ᱩᱱᱠᱩ ᱢᱮᱱᱮᱡᱟᱨ ᱠᱚ ᱡᱮᱭᱥᱮ ᱠᱤ ᱦᱤᱡᱩᱜ ᱟᱠᱚ ᱩᱱᱠᱩ ᱦᱚᱸ ᱟᱠᱚ ᱯᱚᱭᱥᱟ ᱠᱚ ᱱᱟᱢ ᱟᱠᱚ ᱟᱨ